ᱦᱮᱞᱳ ᱱᱚᱣᱟᱫᱚ ᱠᱚᱱᱟᱵᱮᱲᱟ ᱠᱟᱱᱟ ᱪᱮᱛᱚᱠ ᱦᱳᱴᱮᱞ ᱠᱟᱱᱟ ᱥᱮ ᱚᱸᱰᱮ ᱤᱧ ᱮᱴᱞᱤᱧ ᱚᱰᱟᱨ ᱞᱮᱜᱼᱟ ᱵᱟᱨ ᱯᱮᱠᱮᱴ ᱟᱨ ᱮᱴᱞᱤᱠᱚ ᱦᱮᱡ ᱟᱠᱟᱱ ᱜᱮᱭᱟ ᱟᱫᱚ ᱨᱟᱥᱮᱠᱚ ᱢᱤᱫᱴᱷᱮᱱᱯᱮ ᱢᱮᱥᱟ ᱟᱠᱟᱫᱼᱟ ᱟᱨ ᱵᱟᱥᱠᱮ ᱜᱮᱭᱟ ᱮᱴᱞᱤ ᱚᱱᱟᱛᱮ ᱤᱧᱫᱚᱧ ᱢᱮᱱᱮᱜᱼᱟ ᱮᱴᱞᱤ ᱚᱰᱟᱨᱫᱚ ᱨᱩᱣᱟᱹᱲ ᱠᱟᱜᱯᱮ ᱟᱨ ᱤᱧᱫᱚ ᱵᱮᱥ ᱞᱮᱠᱟ ᱵᱷᱮᱜᱟᱨᱼᱵᱷᱮᱜᱟᱨ ᱯᱚᱠᱮᱴᱨᱮ ᱨᱟᱥᱮᱠᱚ ᱵᱷᱮᱜᱟᱨ ᱟᱨ ᱮᱴᱞᱤᱠᱚ ᱵᱷᱮᱜᱟᱨ ᱠᱟᱛᱮᱫ ᱤᱧ ᱥᱮᱴᱮᱨᱟᱹᱧᱯᱮ ᱤᱱᱟᱹ ᱛᱟᱭᱚᱢ ᱯᱚᱭᱥᱟᱧ ᱮᱢᱟ ᱯᱮᱭᱟ